ᱤᱛᱩᱱ ᱟᱥᱲᱟ ᱨᱮ ᱠᱤᱪᱷᱤ ᱵᱟ ᱲᱛᱤ ᱯᱚᱲᱦᱚᱱ ᱥᱩᱪᱤ ᱠᱚ ᱢᱮᱱᱟᱜ ᱜᱮᱭᱟ ᱡᱮᱢᱚᱱ ᱞᱟᱭᱼᱞᱟᱠᱪᱟᱨ ᱠᱷᱮᱞᱳᱰ ᱵᱤᱨ ᱥᱳᱲᱮ ᱮᱱᱮᱡ ᱥᱮᱨᱮᱧ ᱟᱨᱚ ᱟᱭᱢᱟ ᱢᱮᱱᱟᱜᱼᱟ ᱟᱨ ᱠᱷᱮᱞᱳᱰ ᱠᱚᱨᱮ ᱥᱮ ᱞᱟᱭᱼᱞᱟᱠᱪᱟᱨ ᱠᱚᱨᱮ ᱜᱤᱫᱽᱨᱟᱹ ᱥᱮᱞᱮᱫᱚᱜᱼᱟ ᱠᱚ ᱮᱵᱚᱝ ᱱᱟᱯᱟᱭ ᱱᱟᱯᱟᱭ ᱥᱤᱨᱯᱟᱹ ᱠᱚ ᱦᱟᱢᱮᱴᱟ